ᱟᱵᱚ ᱫᱚ ᱟᱹᱛᱩ ᱫᱤᱥᱚᱢ ᱨᱮᱱ ᱪᱟᱹᱥᱤ ᱦᱚᱲ ᱠᱟᱱᱟᱵᱚᱱ ᱟᱨ ᱡᱟᱦᱟᱱᱟᱜ ᱪᱟᱥᱵᱟᱥ ᱞᱮᱠᱷᱟᱱ ᱫᱚ ᱚᱱᱟᱨᱮ ᱞᱟᱵᱽ ᱦᱚᱸ ᱢᱮᱱᱟᱜᱼᱟ ᱞᱚᱥᱠᱟᱱ ᱦᱚᱸ ᱢᱮᱱᱟᱜᱼᱟ ᱟᱨ ᱚᱱᱟᱨᱮ ᱟᱹᱰᱤ ᱟᱱᱟᱴ ᱟᱨ ᱪᱮᱞᱮᱧᱡᱽ ᱦᱚᱸ ᱦᱩᱭᱩᱜ ᱜᱮᱭᱟ ᱚᱱᱟᱛᱮ ᱟᱵᱚ ᱡᱟᱦᱟᱸᱜᱮ ᱟᱹᱛᱩ ᱴᱚᱴᱷᱟ ᱨᱮᱱ ᱡᱟᱦᱟᱸ ᱪᱟᱹᱥᱤ ᱵᱚᱭᱦᱟ ᱠᱚ ᱟᱠᱚᱣᱟᱜ ᱡᱟᱦᱟᱸ ᱟᱱᱟᱴ ᱫᱚ ᱟᱹᱰᱤᱜᱮ ᱪᱟᱥ ᱨᱮᱫᱚ ᱦᱩᱭᱩᱜᱼᱟ ᱡᱟᱦᱟᱸᱞᱮᱠᱟ ᱟᱱᱟᱴ ᱠᱚᱫᱚ ᱡᱟᱦᱟᱸᱭ ᱡᱮ ᱠᱚᱢ ᱫᱟᱜ ᱡᱮ ᱟᱠᱟᱞ ᱟᱠᱟᱞ ᱞᱮᱠᱷᱟᱱᱮ ᱡᱟᱦᱟᱸ ᱟᱱᱟᱡᱽᱯᱟᱹᱛᱤ ᱵᱟᱝ ᱦᱩᱭᱩᱜᱼᱟ ᱟᱨ ᱚᱱᱟ ᱨᱮᱭᱟᱜ ᱡᱟᱦᱟᱸ ᱯᱩᱸᱡᱤ ᱥᱮ ᱠᱷᱚᱨᱚᱪ ᱵᱚᱱ ᱞᱟᱜᱟᱣ ᱠᱟᱜᱼᱟ ᱚᱱᱟᱦᱚᱸ ᱵᱟᱝ ᱦᱤᱡᱩᱜᱼᱟ ᱚᱱᱟᱛᱮ ᱡᱟᱦᱟᱸ ᱟᱱᱟᱴ ᱛᱟᱦᱮᱱᱟ ᱡᱮ ᱡᱟᱦᱟᱸ ᱪᱟᱹᱥᱤ ᱦᱚᱲ ᱠᱚᱣᱟᱜ ᱟᱱᱟᱴ ᱡᱟᱦᱟᱸ ᱚᱱᱟ ᱠᱚ ᱟᱹᱰᱤ ᱟᱵᱚ ᱛᱟᱞᱟᱨᱮ ᱩᱱᱠᱩ ᱛᱟᱞᱟᱨᱮ ᱦᱩᱭᱩᱜᱼᱟ ᱟᱨ ᱟᱹᱰᱤ ᱥᱟᱢᱟᱝ ᱫᱟᱯᱨᱟᱢ ᱦᱩᱭᱩᱜᱼᱟ ᱟᱨ ᱚᱱᱟᱨᱮ ᱡᱟᱦᱟᱸ ᱡᱮ ᱱᱮᱥ ᱱᱮᱛᱟᱨ ᱢᱟ ᱡᱟᱦᱟᱸᱞᱮᱠᱟ ᱨᱩᱴᱷᱤ ᱥᱤᱛᱩᱝ ᱟᱨ ᱴᱷᱤᱠ ᱥᱚᱢᱚᱭᱨᱮ ᱦᱚᱭᱫᱟᱜ ᱵᱟᱭ ᱦᱤᱡᱩᱜ ᱪᱟᱹᱥᱤ ᱠᱚᱣᱟᱜ ᱵᱷᱚᱨᱥᱟ ᱫᱚ ᱥᱮᱨᱢᱟ ᱡᱟᱹᱲᱤ ᱪᱮᱛᱟᱱ ᱨᱮᱜᱮ ᱢᱮᱱᱟᱜᱼᱟ ᱟᱨ ᱚᱱᱟ ᱥᱮᱨᱢᱟ ᱡᱟᱹᱲᱤ ᱡᱩᱫᱤ ᱥᱚᱢᱚᱭ ᱨᱮ ᱵᱟᱝ ᱦᱤᱡᱩᱜᱼᱟ ᱮᱱᱠᱷᱟᱱ ᱫᱚ ᱡᱟᱦᱟᱸ ᱟᱱᱟᱡᱽ ᱠᱚ ᱡᱟᱦᱟᱸ ᱟᱱᱟᱡᱽ ᱥᱮᱵᱚᱱ ᱮᱨ ᱫᱚ ᱚᱱᱟ ᱴᱷᱤᱠ ᱢᱚᱛᱚ ᱵᱟᱵᱚᱱ ᱟᱨᱡᱟᱣ ᱫᱟᱲᱮᱭᱟᱜᱼᱟ ᱟᱨᱵᱟᱝ ᱵᱟᱠᱚ ᱟᱨᱡᱟᱣ ᱫᱟᱲᱮᱭᱟᱜᱼᱟ ᱚᱱᱟᱛᱮ ᱟᱵᱚ ᱛᱟᱞᱟᱨᱮ ᱥᱮ ᱪᱟᱹᱥᱤ ᱠᱚ ᱪᱮᱛᱟᱱ ᱨᱮ ᱟᱹᱰᱤᱜᱮ ᱮᱴᱠᱮᱴᱚᱬᱮ ᱦᱩᱭᱩᱜᱼᱟ ᱚᱱᱟ ᱠᱚ ᱥᱟᱢᱟᱝ ᱫᱟᱯᱨᱟᱢ ᱥᱮ ᱪᱮᱞᱮᱧᱡᱽ ᱞᱮᱠᱟ ᱛᱮᱫᱚ ᱟᱵᱚ ᱡᱟᱦᱟᱸ ᱥᱚᱨᱠᱟᱨ ᱯᱟᱦᱚᱴᱟ ᱥᱮᱫᱠᱷᱚᱱ ᱡᱟᱦᱟᱸ ᱡᱮ ᱠᱟᱹᱣᱰᱤ ᱜᱚᱲᱚ ᱦᱩᱭᱮᱱ ᱟᱨ ᱵᱟᱠᱷᱟᱱ ᱫᱚ ᱟᱨᱡᱟᱨ ᱜᱚᱲᱚ ᱦᱩᱭᱮᱱ ᱟᱨ ᱚᱱᱟᱨᱮ ᱡᱟᱦᱟᱸ ᱯᱩᱭᱥᱟᱹ ᱴᱟᱠᱟ ᱦᱮᱸ ᱜᱚᱲᱚ ᱡᱟᱦᱟᱸ ᱦᱩᱭᱩᱜ ᱫᱚ ᱚᱱᱟᱦᱚᱸ ᱴᱷᱤᱠ ᱥᱚᱢᱚᱭ ᱨᱮ ᱵᱟᱝ ᱠᱚ ᱧᱟᱢᱟ ᱚᱱᱟ ᱞᱮᱠᱟᱛᱮ ᱡᱟᱦᱟᱸ ᱡᱮ ᱡᱟᱦᱟᱸ ᱟᱱᱟᱡᱽ ᱠᱚ ᱠᱷᱚᱛᱤ ᱞᱮᱱᱟ ᱚᱱᱟ ᱨᱮᱭᱟᱜ ᱜᱚᱲᱚ ᱪᱟᱹᱥᱤ ᱠᱚᱫᱚ ᱵᱟᱝᱠᱚ ᱧᱟᱢᱮᱫ ᱛᱟᱵᱚᱱᱟ ᱟᱨ ᱚᱱᱟ ᱠᱚ ᱪᱮᱫ ᱞᱮᱠᱟ ᱨᱮᱠᱚ ᱧᱟᱢᱟ ᱟᱨ ᱚᱱᱟᱫᱚ ᱥᱚᱨᱠᱟᱨ ᱪᱮᱫ ᱩᱱᱤ ᱛᱟᱨᱟ ᱩᱱᱤᱭᱟᱜ ᱪᱮᱛᱟᱱ ᱨᱮ ᱱᱚᱣᱟ ᱫᱚ ᱟᱹᱰᱤ ᱡᱟᱹᱥᱛᱤ ᱠᱟᱹᱢᱤ ᱦᱩᱭᱟᱭᱟ ᱟᱚᱫᱚ ᱡᱟᱦᱟᱸᱭ ᱡᱮ ᱠᱟᱹᱴᱤᱡᱽ ᱠᱟᱹᱴᱤᱡᱽ ᱜᱚᱲᱚ ᱥᱮ ᱠᱟᱴᱤᱡᱽ ᱠᱟᱹᱴᱤᱡᱽ ᱪᱟᱹᱥᱤ ᱠᱚᱣᱟᱜ ᱡᱟᱦᱟᱸ ᱵᱟᱹᱫᱽ ᱵᱟᱹᱭᱦᱟᱹᱲ ᱡᱟᱦᱟᱸ ᱢᱮᱱᱟᱜ ᱛᱟᱠᱚ ᱫᱚ ᱚᱱᱟ ᱡᱟᱦᱟᱸ ᱡᱮ ᱦᱚᱭᱫᱟᱜᱼᱛᱮ ᱩᱱᱩᱢᱮᱱ ᱛᱟᱠᱚᱣᱟ ᱚᱱᱟ ᱨᱮᱦᱚᱸ ᱠᱟᱹᱴᱤᱡᱽ ᱠᱟᱹᱴᱤᱡᱽ ᱪᱟᱹᱥᱤ ᱠᱚᱫᱚ ᱟᱹᱰᱤᱛᱮᱫ ᱜᱮᱠᱚ ᱠᱷᱚᱛᱤ ᱦᱩᱭᱩᱜ ᱠᱟᱱ ᱛᱟᱠᱚᱣᱟ ᱚᱱᱟᱛᱮ ᱡᱮ ᱡᱩᱫᱤ ᱥᱚᱨᱠᱟᱨ ᱯᱟᱦᱚᱴᱟ ᱥᱮᱫ ᱠᱷᱚᱱ ᱡᱟᱦᱟᱸ ᱡᱮ ᱠᱨᱤᱥᱤ ᱨᱤᱱ ᱡᱟᱦᱟᱸ ᱢᱮᱱᱟᱜᱼᱟ ᱚᱱᱟ ᱡᱟᱦᱟᱸ ᱠᱨᱤᱥᱤ ᱨᱤᱱ ᱦᱚᱸ ᱡᱩᱫᱤ ᱠᱟᱹᱴᱤᱡᱽ ᱠᱟᱹᱴᱤᱡᱽ ᱠᱚ ᱧᱟᱢᱟ ᱴᱷᱤᱠ ᱥᱚᱢᱚᱭ ᱨᱮ ᱮᱱᱠᱷᱟᱱ ᱫᱚ ᱩᱱᱠᱩ ᱪᱟᱹᱥᱤ ᱠᱚ ᱚᱱᱟ ᱡᱟᱦᱟᱸ ᱠᱷᱩᱛᱤ ᱯᱩᱨᱩᱱ ᱠᱚ ᱧᱟᱢ ᱞᱮᱠᱷᱟᱱ ᱜᱮ ᱟᱱᱟᱴ ᱫᱚ ᱵᱟᱝ ᱦᱩᱭᱩᱜ ᱛᱟᱠᱚᱣᱟ ᱟᱨ ᱚᱱᱟ ᱛᱟᱞᱟᱨᱮ ᱡᱟᱦᱟᱸ ᱡᱮ ᱚᱱᱟ ᱴᱚᱴᱷᱟ ᱨᱮᱱ ᱡᱟᱦᱟᱸ ᱠᱚ ᱛᱟᱦᱮᱱᱟ ᱢᱩᱠᱷᱤᱭᱟᱹ ᱠᱚ ᱥᱚᱨᱯᱚᱧᱡᱽ ᱠᱚ ᱟᱨ ᱩᱱᱠᱩ ᱮᱢᱮᱞᱮ ᱮᱢᱯᱤ ᱠᱚᱦᱚᱸ ᱠᱚ ᱛᱟᱦᱮᱱᱟ ᱩᱱᱠᱩ ᱠᱚᱦᱚᱸ ᱚᱱᱟ ᱪᱟᱥᱵᱟᱥ ᱡᱩᱫᱤ ᱚᱱᱟ ᱟᱠᱟᱞ ᱩᱛᱟᱹᱨᱮᱱᱟ ᱩᱱᱠᱩ ᱦᱚᱸ ᱨᱤᱯᱳᱴ ᱠᱚ ᱵᱷᱮᱡᱟ ᱞᱮᱠᱷᱟᱱ ᱜᱮ ᱥᱚᱨᱠᱟᱨ ᱴᱷᱮᱱ ᱮᱱᱠᱷᱟᱱ ᱫᱚ ᱡᱮ ᱢᱟᱹᱣᱡᱟᱹ ᱡᱟᱹᱱᱤᱡᱽ ᱥᱮ ᱴᱚᱴᱷᱟ ᱡᱟᱹᱱᱤᱡᱽ ᱡᱟᱦᱟᱸ ᱵᱟᱝ ᱦᱩᱭ ᱞᱮᱱᱟ ᱟᱠᱟᱞ ᱠᱮᱫᱟᱭ ᱟᱨ ᱚᱱᱟ ᱟᱠᱟᱞ ᱞᱮᱠᱷᱟᱱᱮ ᱩᱱᱠᱩ ᱠᱚ ᱮᱞ ᱞᱮᱠᱷᱟᱱᱜᱮ ᱚᱱᱟ ᱠᱷᱩᱛᱤ ᱯᱩᱨᱩᱱ ᱫᱚᱠᱚ ᱩᱱᱠᱩ ᱠᱟᱹᱴᱤᱡᱽ ᱠᱟᱹᱴᱤᱡᱽ ᱪᱟᱹᱥᱤ ᱠᱚᱫᱚ ᱠᱚ ᱧᱟᱢ ᱨᱩᱣᱟᱹᱲ ᱨᱮᱭᱟᱜ ᱵᱮᱵᱚᱥᱛᱷᱟ ᱠᱚ ᱢᱮᱱᱟᱜ ᱜᱮᱭᱟ ᱢᱮᱱᱠᱷᱟᱱ ᱩᱱᱠᱩ ᱟᱵᱚ ᱛᱟᱞᱟᱨᱮ ᱡᱟᱦᱟᱸᱭ ᱡᱮ ᱠᱤᱥᱟᱱ ᱠᱚ ᱥᱮ ᱪᱟᱹᱥᱤ ᱠᱚ ᱡᱟᱦᱟᱸ ᱩᱱᱠᱩ ᱵᱟᱠᱚ ᱢᱮᱱ ᱠᱷᱟᱹᱛᱤᱨ ᱚᱱᱟ ᱡᱟᱦᱟᱸ ᱠᱷᱩᱛᱤ ᱯᱩᱨᱩᱱ ᱫᱚ ᱵᱟᱠᱚ ᱧᱟᱢᱟ ᱚᱱᱟᱛᱮ ᱟᱹᱛᱩᱨᱤᱱ ᱡᱟᱦᱟᱸ ᱜᱮ ᱦᱩᱭᱩᱜ ᱠᱟᱱ ᱪᱟᱹᱥᱤ ᱥᱮ ᱠᱨᱤᱥᱤ ᱯᱟᱦᱚᱴᱟ ᱥᱮᱫ ᱠᱷᱚᱱ ᱡᱟᱦᱟᱸ ᱠᱚ ᱵᱟᱦᱟᱞᱟᱠᱟᱱᱟ ᱩᱱᱠᱩ ᱦᱚᱸ ᱱᱚᱣᱟ ᱨᱮᱭᱟᱜ ᱨᱤᱯᱳᱴ ᱡᱩᱫᱤ ᱥᱟᱹᱦᱤ ᱥᱚᱢᱚᱭ ᱨᱮ ᱥᱟᱹᱦᱤ ᱡᱤᱱᱤᱥ ᱠᱚ ᱚᱞ ᱛᱟᱠᱚᱣᱟ ᱡᱮᱢᱚᱱ ᱡᱟᱸᱦᱟ ᱡᱮ ᱦᱩᱭᱮᱱᱟ ᱡᱮ ᱡᱟᱦᱟᱱᱟᱜ ᱰᱩᱵᱟᱹᱣᱮᱱᱟ ᱩᱱᱩᱢᱮᱱᱟ ᱦᱮᱸ ᱮᱱᱠᱷᱟᱱ ᱫᱚ ᱚᱸᱰᱮ ᱟᱱᱟᱡᱽ ᱠᱚ ᱡᱟᱦᱟᱸ ᱡᱮ ᱥᱚᱵᱽᱡᱤ ᱯᱟᱹᱛᱤ ᱦᱚᱸ ᱵᱟᱝ ᱦᱩᱭ ᱞᱮᱱᱠᱷᱟᱱ ᱚᱱᱟᱨᱮ ᱟᱹᱰᱤ ᱟᱹᱰᱤ ᱴᱟᱠᱟ ᱯᱩᱭᱥᱟᱹ ᱞᱚᱥᱠᱟᱱᱚᱜ ᱠᱟᱱ ᱛᱟᱠᱚᱣᱟ ᱚᱱᱟᱨᱮ ᱡᱮ ᱱᱤᱛᱳᱜᱟᱜ ᱥᱚᱢᱚᱭ ᱨᱮᱫᱚ ᱡᱟᱦᱟᱸᱭ ᱡᱮ ᱠᱷᱩᱛᱤ ᱯᱩᱨᱩᱱ ᱡᱮ ᱥᱚᱨᱠᱟᱨ ᱥᱮᱫ ᱠᱷᱚᱱᱮ ᱮᱢᱟᱭ ᱟᱨ ᱡᱟᱦᱟᱸ ᱡᱮ ᱠᱨᱤᱥᱤ ᱨᱤᱱ ᱡᱟᱦᱟᱸ ᱚᱱᱟ ᱦᱚᱸᱭ ᱠᱚ ᱢᱟᱯ ᱠᱟᱜᱼᱟᱭ ᱮᱱᱠᱷᱟᱱ ᱫᱚ ᱪᱟᱹᱥᱤ ᱠᱚᱫᱚ ᱢᱤᱫᱴᱟᱝ ᱪᱮᱞᱮᱧᱡᱽ ᱥᱮ ᱢᱤᱫᱴᱟᱝ ᱱᱟᱯᱟᱭ ᱨᱮᱭᱟᱜ ᱦᱩᱭᱩᱜ ᱛᱟᱠᱚᱣᱟ ᱦᱮᱸ ᱟᱨ ᱟᱱᱟᱴ ᱨᱮᱭᱟᱜ ᱥᱟᱢᱟᱝ ᱫᱟᱯᱨᱟᱢ ᱟᱹᱰᱤᱛᱮᱫ ᱜᱮ ᱡᱟᱦᱟᱸ ᱦᱩᱭᱩᱜ ᱠᱟᱱ ᱛᱟᱠᱚᱣᱟ ᱪᱟᱹᱥᱤ ᱠᱚ ᱮᱱᱠᱷᱟᱱ ᱠᱟᱹᱣᱰᱤ ᱜᱚᱲᱚ ᱦᱩᱭᱩᱜ ᱛᱟᱠᱚᱢᱟ ᱟᱨ ᱛᱚᱵᱮ ᱠᱟᱛᱮᱫ ᱟᱵᱚ ᱩᱱᱠᱩᱣᱟᱜ ᱯᱚᱨᱤᱵᱟᱨ ᱨᱮ ᱩᱱᱠᱩᱣᱟᱜ ᱜᱷᱟᱸᱨᱚᱡᱽ ᱨᱮ ᱟᱹᱨᱩ ᱯᱷᱮᱨᱟᱣ ᱦᱩᱭᱩᱜᱼᱟ ᱟᱨ ᱟᱹᱰᱤᱜᱟᱱ ᱜᱚᱲᱚ ᱥᱚᱯᱚᱦᱚᱫ ᱠᱚ ᱧᱟᱢ ᱤᱫᱤ ᱞᱮᱠᱷᱟᱱ ᱫᱚ ᱪᱟᱹᱥᱤ ᱠᱚᱣᱟᱜ ᱫᱚ ᱞᱟᱦᱟᱱᱛᱤᱜᱮ ᱦᱩᱭᱩᱜᱼᱟ ᱟᱨ ᱢᱟᱲᱟᱝ ᱥᱮᱫ ᱜᱮᱠᱚ ᱟᱨ ᱱᱚᱣᱟ ᱪᱟᱹᱥᱤ ᱠᱚ ᱡᱩᱫᱤ ᱵᱟᱵᱚᱱ ᱜᱚᱲᱚᱣᱟᱠᱚᱣᱟ ᱮᱱᱠᱷᱟᱱ ᱫᱚ ᱚᱱᱱᱚ ᱫᱟᱛᱟ ᱠᱚ ᱢᱮᱛᱟᱣᱟᱠᱚᱣᱟ ᱡᱟᱦᱟᱸᱭ ᱪᱟᱥᱵᱟᱥ ᱡᱟᱦᱟᱸᱭ ᱠᱚ ᱪᱟᱹᱥᱤ ᱠᱟᱱᱫᱚ ᱩᱱᱠᱩ ᱫᱚ ᱚᱱᱱᱚ ᱫᱟᱛᱟ ᱦᱚᱸᱵᱚᱱ ᱢᱮᱛᱟᱣᱟᱠᱚ ᱠᱟᱱᱟ ᱩᱱᱠᱩ ᱟᱝᱠᱷᱟᱱ ᱫᱚ ᱟᱵᱚᱣᱟᱜ ᱱᱚᱣᱟ ᱫᱤᱥᱚᱢ ᱨᱮ ᱡᱚᱢᱟᱜ ᱜᱮ ᱵᱟᱝ ᱠᱩᱲᱟᱹᱜ ᱛᱟᱵᱚᱱᱟ ᱚᱱᱟᱛᱮ ᱩᱱᱠᱩ ᱛᱟᱞᱟᱨᱮ ᱡᱟᱦᱟᱸ ᱥᱚᱨᱠᱟᱨ ᱯᱟᱦᱚᱴᱟ ᱥᱮᱫ ᱠᱷᱚᱱᱟᱜ ᱡᱟᱦᱟᱸ ᱜᱚᱲᱚ ᱢᱮᱱᱟᱜᱼᱟ ᱩᱱᱠᱩ ᱪᱮᱫ ᱞᱮᱠᱟ ᱨᱮᱠᱚ ᱧᱟᱢᱟ ᱟᱨ ᱪᱮᱫ ᱞᱮᱠᱟᱨᱮ ᱩᱱᱠᱩᱣᱟᱜ ᱦᱩᱭᱩᱜᱼᱟ ᱚᱱᱟ ᱠᱚ ᱥᱚᱨᱠᱟᱨ ᱟᱹᱰᱤ ᱢᱮᱸᱫ ᱞᱩᱛᱩᱨᱟᱜ ᱦᱩᱭᱩᱜ ᱫᱚᱨᱠᱟᱨ ᱜᱮ ᱛᱟᱭ ᱟᱨ ᱡᱟᱦᱟᱸ ᱡᱮ ᱠᱨᱤᱥᱤ ᱢᱚᱱᱛᱨᱤ ᱢᱮᱱᱟᱭᱟ ᱩᱱᱤ ᱦᱚᱸ ᱩᱱᱠᱩ ᱪᱮᱛᱟᱱ ᱨᱮ ᱡᱟᱦᱟᱸᱜᱮ ᱢᱮᱱᱟᱜ ᱠᱚ ᱡᱮᱢᱚᱱ ᱠᱨᱤᱥᱤ ᱢᱤᱛᱨᱚ ᱠᱚ ᱢᱮᱱᱟᱜ ᱠᱚᱣᱟ ᱩᱱᱠᱩᱣᱟᱜ ᱡᱟᱦᱟᱸ ᱪᱟᱥᱵᱟᱥ ᱧᱮᱧᱮᱞ ᱠᱚ ᱡᱟᱦᱟᱸ ᱠᱚ ᱩᱱᱠᱩ ᱪᱟᱹᱥᱤ ᱠᱚᱠᱚ ᱧᱮᱞ ᱥᱟᱢᱴᱟᱣᱮᱫ ᱠᱚ ᱩᱱᱠᱩ ᱛᱟᱞᱟ ᱨᱮᱦᱚᱸ ᱠᱟᱹᱣᱰᱤ ᱜᱚᱲᱚ ᱠᱚ ᱧᱟᱢ ᱢᱟ ᱛᱚᱵᱮᱭᱮᱱᱟ ᱟᱹᱰᱤ ᱠᱚᱴᱚᱡᱽ ᱫᱷᱟᱨᱟ ᱥᱮ ᱟᱹᱰᱤ ᱱᱟᱯᱟᱭ ᱫᱷᱟᱨᱟ ᱩᱱᱠᱩ ᱫᱚᱠᱚ ᱜᱚᱲᱚ ᱫᱟᱲᱮᱭᱟᱠᱚᱢᱟ ᱡᱟᱦᱟᱸᱞᱮᱠᱟ ᱠᱤᱥᱟᱱ ᱢᱤᱛᱨᱚ ᱠᱚ ᱢᱮᱱᱟᱜ ᱠᱚᱣᱟ ᱟᱨᱦᱚᱸ ᱚᱱᱠᱟᱱ ᱠᱚ ᱢᱮᱱᱟᱜ ᱠᱚᱜᱮᱭᱟ ᱟᱹᱰᱤᱜᱟᱱ ᱯᱚᱥᱩ ᱯᱟᱞᱚᱱ ᱤᱭᱟᱹ ᱠᱚ ᱢᱮᱱᱟᱜ ᱠᱚᱣᱟ ᱩᱱᱠᱩ ᱠᱚᱦᱚᱸ ᱡᱟᱦᱟᱸᱞᱮᱠᱟ ᱢᱮᱱᱟᱜ ᱠᱚᱣᱟ ᱩᱱᱠᱩ ᱠᱚ ᱜᱚᱲᱚ ᱠᱚ ᱧᱟᱢ ᱢᱟ ᱛᱚᱵᱮ ᱠᱟᱛᱮᱫ ᱜᱮ ᱪᱟᱹᱥᱤ ᱠᱚᱫᱚ ᱜᱚᱲᱚ ᱠᱚ ᱧᱟᱢ ᱫᱟᱲᱮᱭᱟᱜᱼᱟ ᱩᱱᱠᱩ ᱴᱷᱮᱱ ᱟᱨ ᱵᱟᱝᱠᱷᱟᱱ ᱩᱱᱠᱩ ᱡᱟᱦᱟᱸ ᱠᱨᱤᱥᱤ ᱢᱤᱛᱨᱚ ᱠᱚ ᱡᱟᱦᱟᱸ ᱢᱮᱱᱟᱜ ᱠᱚᱣᱟ ᱠᱤᱥᱟᱱ ᱢᱤᱛᱨᱚ ᱠᱚ ᱡᱟᱦᱟᱸ ᱢᱮᱱᱟᱜ ᱠᱚᱣᱟ ᱩᱱᱠᱩᱦᱚᱸ ᱟᱹᱛᱩ ᱚᱲᱟᱜ ᱠᱚᱨᱮᱜᱮ ᱢᱮᱱᱟᱜ ᱠᱚᱣᱟ ᱟᱨ ᱩᱱᱠᱩ ᱦᱚᱸ ᱴᱟᱠᱟ ᱯᱩᱭᱥᱟᱹ ᱵᱟᱝᱠᱚ ᱧᱟᱢᱮᱫ ᱠᱷᱟᱹᱛᱤᱨᱼᱜᱮ ᱛᱤᱥ ᱪᱟᱹᱥᱤ ᱠᱚᱫᱚ ᱵᱟᱠᱚ ᱜᱚᱲᱚ ᱫᱟᱲᱮᱭᱟᱠᱚ ᱠᱟᱱᱟ ᱟᱹᱰᱤ ᱡᱟᱹᱥᱛᱤ ᱫᱚ ᱟᱨ ᱩᱱᱠᱩ ᱡᱟᱦᱟᱸ ᱠᱚ ᱜᱚᱲᱚᱣᱟᱠᱚ ᱠᱷᱟᱱ ᱪᱟᱹᱥᱤ ᱠᱚᱫᱚ ᱩᱱᱠᱩ ᱥᱮᱫ ᱠᱷᱚᱱ ᱠᱚ ᱜᱚᱲᱚ ᱠᱚ ᱧᱟᱢ ᱞᱮᱠᱷᱟᱱ ᱜᱮ ᱥᱚᱨᱠᱟᱨ ᱴᱷᱮᱱ ᱠᱚ ᱪᱟᱞᱟᱜᱼᱟ ᱨᱤᱯᱳᱴ ᱠᱚ ᱵᱷᱮᱡᱟᱭᱟ ᱨᱤᱯᱳᱴ ᱠᱚ ᱵᱷᱮᱡᱟ ᱞᱮᱠᱷᱟᱱ ᱜᱮ ᱟᱠᱚᱣᱟᱜ ᱡᱟᱦᱟᱸ ᱠᱷᱩᱛᱤᱯᱩᱨᱩᱱ ᱠᱚ ᱧᱟᱢᱟ ᱥᱚᱨᱠᱟᱨ ᱯᱟᱦᱚᱴᱟ ᱥᱮᱫ ᱠᱷᱚᱱ ᱚᱱᱟ ᱟᱹᱰᱤ ᱞᱚᱜᱚᱱ ᱛᱮᱠᱚ ᱧᱟᱢ ᱫᱟᱲᱮᱭᱟᱜᱼᱟ ᱟᱨ ᱵᱟᱠᱷᱟᱱ ᱥᱚᱨᱠᱟᱨ ᱫᱚ ᱟᱡᱽ ᱛᱮᱫᱚ ᱵᱟᱭ ᱮᱢᱟ ᱠᱚᱣᱟ ᱱᱟᱜ ᱪᱟᱹᱥᱤ ᱠᱚᱫᱚ ᱚᱱᱟᱛᱮ ᱡᱟᱦᱟᱸᱜᱮ ᱞᱟᱛᱟᱨ ᱜᱟᱛᱟᱠ ᱨᱤᱱ ᱠᱟᱹᱢᱭᱟᱹ ᱠᱚ ᱢᱮᱱᱟᱜ ᱠᱚᱣᱟ ᱩᱱᱠᱩ ᱠᱚ ᱢᱮᱸᱫ ᱞᱩᱛᱩᱨᱟᱜ ᱠᱷᱟᱱᱜᱮ ᱟᱠᱚ ᱪᱟᱹᱥᱤ ᱠᱚᱫᱚ ᱜᱚᱲᱚᱼᱜᱚᱯᱚᱲᱚ ᱠᱚ ᱧᱟᱢᱟ ᱟᱨ ᱚᱱᱟ ᱡᱟᱦᱟᱸ ᱡᱮ ᱵᱞᱚᱠ ᱰᱤᱯᱟᱹᱴ ᱠᱷᱚᱱ ᱡᱟᱦᱟᱸᱜᱮ ᱚᱱᱟ ᱪᱟᱥᱵᱟᱥ ᱨᱮ ᱵᱤᱵᱷᱟᱜᱽ ᱨᱮ ᱡᱟᱦᱟᱸ ᱢᱮᱱᱟᱜ ᱠᱚᱣᱟ ᱩᱱᱠᱩ ᱠᱚᱦᱚᱸ ᱚᱱᱟ ᱟᱹᱛᱩ ᱮᱨᱤᱭᱟ ᱡᱟᱦᱟᱸ ᱨᱮ ᱚᱱᱟ ᱩᱱᱩᱢ ᱰᱩᱵᱟᱹᱭᱱᱟ ᱚᱱᱟ ᱠᱚ ᱪᱟᱥᱵᱟᱥ ᱮᱱᱠᱷᱟᱱ ᱚᱱᱟ ᱠᱚᱠᱚ ᱲᱮᱞ ᱞᱮᱠᱷᱟᱱ ᱜᱮ ᱟᱠᱚ ᱨᱤᱯᱳᱴ ᱠᱚ ᱵᱷᱮᱡᱟ ᱞᱮᱠᱷᱟᱱ ᱜᱮ ᱪᱟᱹᱥᱤ ᱠᱚᱫᱚ ᱜᱚᱲᱚ ᱠᱚ ᱧᱟᱢᱟ ᱟᱨ ᱟᱠᱚᱣᱟᱜ ᱵᱷᱟᱹᱞᱟᱹᱭ ᱦᱩᱭ ᱫᱟᱲᱮᱭᱟᱜᱼᱟ ᱟᱠ ᱵᱟᱝᱠᱷᱟᱱ ᱜᱚᱲᱚ ᱵᱟᱝᱠᱷᱟᱱ ᱫᱚ ᱪᱟᱹᱥᱤ ᱠᱚᱫᱚ ᱟᱱᱟᱴ ᱜᱮᱭᱟ ᱪᱟᱹᱥᱤ ᱠᱚ ᱡᱟᱦᱟᱸᱱ ᱡᱤᱱᱤᱥ ᱜᱮ ᱵᱟᱠᱚ ᱟᱨᱡᱟᱣ ᱛᱟᱵᱚᱱᱟ ᱚᱱᱟᱛᱮ ᱪᱟᱹᱥᱤ ᱠᱚᱫᱚ ᱪᱮᱫᱞᱮᱠᱟᱨᱮ ᱵᱷᱟᱹᱜᱤ ᱵᱷᱟᱹᱜᱤ ᱡᱚᱢ ᱧᱩ ᱠᱚ ᱟᱨᱡᱟᱣᱟᱵᱚᱱᱟ ᱵᱷᱟᱹᱜᱤ ᱵᱷᱟᱹᱜᱤ ᱥᱟᱹᱵᱽᱡᱤ ᱯᱟᱹᱛᱤ ᱠᱚ ᱟᱨᱡᱟᱣᱟᱵᱚᱱᱟ ᱚᱱᱟ ᱨᱮᱡᱟᱜ ᱜᱚᱲᱚ ᱵᱚᱱ ᱮᱢᱟ ᱠᱚᱢᱟ ᱟᱨ ᱡᱩᱫᱤ ᱵᱟᱵᱚᱱ ᱮᱢᱟ ᱠᱚᱣᱟ ᱮᱱᱠᱷᱟᱱ ᱫᱚ ᱟᱵᱚ ᱦᱤᱡᱩᱜ ᱠᱟᱱ ᱫᱤᱱ ᱞᱟᱹᱜᱤᱫ ᱫᱚ ᱩᱱᱤ ᱵᱷᱟᱹᱜᱤ ᱵᱟᱭ ᱠᱚ ᱟᱨᱡᱟᱣ ᱫᱟᱲᱮᱭᱟᱜᱼᱟ ᱟᱨ ᱱᱚᱣᱟ ᱦᱩᱧ ᱢᱮᱱ ᱛᱟᱨᱟ ᱠᱟᱜ ᱠᱟᱱᱟ ᱱᱤᱛᱳᱜ ᱪᱟᱹᱥᱤ ᱵᱚᱭᱦᱟ ᱠᱚ ᱱᱚᱣᱟᱦᱩᱧ ᱪᱤᱨᱜᱟᱹᱞ ᱠᱟᱯᱮ ᱠᱟᱱᱟ ᱡᱮ ᱱᱤᱛᱳᱜᱟᱜ ᱥᱚᱢᱚᱭ ᱨᱮᱫᱚ ᱜᱩᱨᱤᱡᱽ ᱠᱷᱚᱛ ᱛᱮᱵᱚᱱ ᱪᱟᱥ ᱢᱟ ᱟᱨ ᱜᱩᱨᱤᱡ ᱠᱷᱚᱛ ᱛᱮᱵᱚᱱ ᱪᱟᱥ ᱞᱮᱠᱷᱟᱱ ᱜᱮ ᱟᱵᱚᱣᱟᱜ ᱟᱱᱟᱡᱽ ᱠᱚ ᱟᱹᱰᱤ ᱵᱷᱟᱹᱜᱤ ᱦᱩᱭᱩᱜ ᱛᱟᱵᱚᱱᱟ ᱟᱵᱚᱣᱟᱜ ᱡᱚᱢ ᱞᱮᱠᱷᱟᱱ ᱨᱳᱜᱽ ᱟᱡᱟᱨ ᱵᱟᱝ ᱦᱩᱭᱩᱜ ᱛᱟᱵᱚᱱᱟ ᱟᱨ ᱨᱳᱜᱽ ᱟᱡᱟᱨ ᱵᱟᱝ ᱦᱩᱭ ᱞᱮᱱ ᱛᱟᱵᱚᱱ ᱠᱷᱟᱱᱜᱮ ᱟᱵᱚ ᱦᱤᱡᱩᱜ ᱠᱟᱱ ᱫᱤᱱ ᱞᱟᱹᱜᱤᱫᱼᱛᱮ ᱟᱵᱚ ᱦᱚᱲᱢᱚ ᱡᱤᱱᱤ ᱠᱮᱴᱮᱡᱽ ᱛᱟᱦᱮᱸᱱ ᱛᱟᱵᱚᱱᱟ ᱚᱱᱟᱛᱮ ᱱᱤᱛᱳᱜ ᱤᱧᱫᱩᱧ ᱢᱮᱛᱟᱯᱮ ᱠᱟᱱᱟ ᱡᱮ ᱨᱟᱥᱟᱭᱱᱤᱠ ᱫᱚ ᱵᱟᱵᱚᱱ ᱨᱟᱥᱟᱭᱱᱤᱠ ᱥᱟᱨ ᱫᱚ ᱵᱟᱵᱚᱱ ᱟᱯᱱᱟᱨᱟ ᱚᱱᱟ ᱡᱟᱦᱟᱸ ᱟᱵᱚ ᱪᱟᱹᱥᱤ ᱠᱚᱫᱚ ᱡᱳᱭᱵᱤᱠ ᱠᱷᱟᱫ ᱵᱚᱱ ᱟᱯᱱᱟᱨᱟ ᱡᱟᱦᱟᱸᱞᱮᱠᱟ ᱠᱷᱚᱫᱽ ᱜᱩᱨᱤᱡᱽ ᱠᱷᱚᱫ ᱦᱩᱭᱮᱱᱟ ᱦᱮᱸ ᱟᱨ ᱯᱟᱛᱣᱟᱨ ᱦᱩᱭᱱᱟ ᱚᱱᱟ ᱠᱚ ᱡᱟᱦᱟᱸ ᱡᱮ ᱚᱱᱟ ᱱᱟᱯᱟᱭ ᱠᱷᱚᱱ ᱱᱟᱯᱟᱭ ᱦᱩᱭᱩᱜ ᱛᱟᱵᱚᱱᱟ ᱚᱱᱟ ᱠᱚᱜᱮ ᱟᱵᱚ ᱵᱚᱱ ᱪᱮᱫ ᱞᱟᱜᱟᱣᱟᱢᱟ ᱟᱨ ᱥᱟᱨ ᱠᱚ ᱮᱥᱯᱨᱮᱹ ᱠᱚ ᱚᱱᱟ ᱨᱟᱥᱟᱭᱱᱤᱠ ᱮᱥᱯᱨᱮᱹ ᱠᱚᱫᱚ ᱟᱞᱚ ᱵᱚᱱ ᱞᱟᱜᱟᱣ ᱢᱟ ᱪᱮᱫᱟᱜ ᱟᱵᱚᱣᱟ ᱚᱱᱟ ᱨᱮ ᱠᱷᱩᱛᱤ ᱦᱩᱭᱩᱜᱼᱟ ᱟᱨ ᱛᱚᱵᱮ ᱠᱟᱛᱮᱫ ᱟᱵᱚᱣᱟᱜ ᱟᱱᱟᱴ ᱵᱟᱝ ᱦᱤᱡᱩᱜᱼᱟ ᱵᱚᱣᱟᱜ ᱡᱟᱦᱟᱸ ᱵᱚᱱ ᱪᱟᱥᱮᱜᱼᱟ ᱩᱱᱠᱩ ᱠᱚᱦᱚᱸ ᱱᱟᱯᱟᱭ ᱠᱚ ᱛᱟᱦᱮᱱᱟ